ᱜᱤᱫᱽᱨᱟᱹ ᱠᱚᱠᱚ ᱡᱟᱱᱟᱢ ᱞᱮᱱᱠᱷᱟᱱ ᱛᱟᱵᱚᱱ ᱟᱵᱚ ᱨᱮᱱ ᱩᱱᱠᱩ ᱫᱷᱟᱹᱭ ᱵᱩᱰᱷᱤ ᱵᱚᱱ ᱟᱹᱜᱩᱭᱮᱭᱟ ᱟᱨ ᱵᱚᱱ ᱦᱟᱞᱟᱝ ᱦᱚᱪᱚᱭᱮᱟ ᱩᱱᱤ ᱜᱤᱫᱽᱨᱟᱹᱭ ᱩᱢᱮᱭᱟ ᱟᱨ ᱜᱤᱫᱽᱨᱟᱹ ᱩᱢ ᱠᱟᱛᱮᱫ ᱟᱛᱱᱟᱜ ᱥᱟᱠᱟᱢ ᱨᱮ ᱮᱢᱟ ᱟᱵᱚᱱᱟᱭ ᱟᱨ ᱱᱟᱹᱯᱤᱛ ᱟᱹᱜᱩ ᱠᱟᱛᱮᱫ ᱜᱤᱫᱽᱨᱟᱹ ᱵᱚᱱ ᱦᱚᱭᱚ ᱢᱩᱰᱨᱟᱹ ᱦᱚᱪᱚᱭᱮᱭᱟ ᱟᱨ ᱤᱟᱱᱟᱹ ᱯᱚᱨᱮ ᱩᱢᱩᱜ ᱩᱢ ᱦᱮᱡ ᱠᱟᱛᱮᱫ ᱫᱷᱟᱹᱭ ᱵᱩᱰᱷᱤ ᱦᱚᱞᱚᱝ ᱛᱮᱭ ᱛᱤᱨᱯᱤ ᱟᱵᱚᱱᱟᱭ